ᱛᱮᱦᱮᱧ ᱱᱚᱜᱼᱚᱸᱭ ᱚᱲᱟᱜ ᱪᱟᱨᱚ ᱯᱟᱨᱠ ᱫᱷᱟᱨᱮ ᱡᱩᱱᱭᱟᱹᱣ ᱟᱵᱚ ᱵᱚᱱ ᱛᱮᱦᱮᱱ ᱠᱟᱱ ᱡᱟᱦᱟᱸ ᱤᱱᱟᱹ ᱞᱮᱣᱦᱟ ᱨᱮ ᱡᱩᱫᱤ ᱟᱵᱚ ᱵᱤᱧ ᱠᱚᱠᱚ ᱜᱮᱨ ᱞᱮᱵᱚᱱ ᱠᱷᱟᱱ ᱡᱟᱦᱟᱸ ᱞᱮᱠᱟᱛᱮ ᱡᱟᱦᱟᱸᱞᱮᱠᱟ ᱱᱟᱥᱮ ᱠᱚ ᱜᱮᱨ ᱞᱮᱵᱚᱱ ᱠᱷᱟᱡ ᱟᱫᱚ ᱵᱤᱧ ᱡᱟᱦᱟᱸ ᱠᱟᱨᱚᱱ ᱛᱮ ᱟᱫᱚ ᱚᱡᱷᱟ ᱵᱚᱱ ᱦᱚᱦᱚᱣᱟᱠᱚᱣᱟ ᱦᱚᱦᱚ ᱠᱟᱛᱮ ᱩᱱᱠᱩ ᱵᱚᱱ ᱡᱷᱟᱲ ᱦᱚᱪᱚ ᱠᱚᱣᱟ ᱡᱷᱟᱲ ᱵᱟᱲᱟ ᱠᱟᱛᱮ ᱵᱤᱥ ᱡᱩᱫᱤ ᱯᱷᱮᱰᱮᱱ ᱠᱷᱟᱡ ᱛᱟᱞᱚᱦᱮ ᱵᱤᱥ ᱵᱤᱥ ᱪᱟᱵᱟᱭᱮᱱᱟ ᱵᱤᱥ ᱪᱟᱵᱟ ᱠᱟᱛᱮ ᱵᱤᱥ ᱡᱚᱠᱷᱚᱱ ᱠᱚ ᱜᱮᱨᱮᱭᱟ ᱜᱮᱨ ᱞᱟᱦᱟ ᱨᱮᱜᱮ ᱜᱮᱨ ᱛᱟᱭᱱᱚᱢ ᱨᱮ ᱚᱡᱷᱟᱢ ᱦᱚᱦᱚᱣᱟᱭᱟ ᱚᱡᱷᱟ ᱦᱚᱦᱚ ᱠᱟᱛᱮᱫ ᱩᱱᱤ ᱵᱚᱱ ᱛᱚᱞ ᱦᱚᱪᱚᱭᱮᱭᱟ ᱢᱟᱱᱛᱟᱨ ᱛᱮᱭ ᱛᱚᱞᱮᱭᱟ ᱛᱚᱞ ᱵᱟᱲᱟ ᱠᱟᱛᱮ ᱛᱚᱠᱷᱚᱱ ᱩᱱᱤ ᱚᱡᱷᱟ ᱜᱮ ᱩᱱᱤ ᱫᱚᱵᱚᱱ ᱡᱷᱟᱲᱮᱭᱟ ᱡᱷᱟᱲ ᱠᱟᱛᱮ ᱡᱩᱫᱤ ᱮᱱᱠᱷᱟᱱ ᱤᱭᱟᱹ ᱮᱱᱦᱚᱸ ᱡᱩᱫᱤ ᱚᱱᱟ ᱡᱷᱟᱲ ᱵᱟᱵᱚᱱ ᱫᱟᱲᱮᱭᱟᱜ ᱠᱷᱟᱡ ᱦᱚᱲ ᱦᱚᱯᱚᱱ ᱛᱟᱞᱚᱦᱮ ᱰᱟᱠᱛᱟᱨ ᱠᱷᱟᱱᱟ ᱵᱚᱱ ᱤᱫᱤᱭᱮᱭᱟ ᱰᱟᱠᱛᱟᱨ ᱴᱷᱮᱡ ᱥᱮᱱ ᱠᱟᱛᱮ ᱪᱮᱫ ᱡᱩᱠᱛᱤ ᱯᱚᱨᱟᱢᱚᱥ ᱩᱱᱤ ᱰᱟᱠᱴᱚᱨᱮ ᱠᱩᱞᱤ ᱵᱚᱱᱟ ᱠᱩᱞᱤ ᱠᱟᱛᱮ ᱩᱱᱤ ᱵᱚᱱ ᱞᱟᱹᱭᱟᱭᱟ ᱱᱚᱝᱠᱟ ᱱᱚᱝᱠᱟ ᱵᱮᱯᱟᱨ ᱚᱠᱚᱭ ᱦᱟ ᱥᱩᱭᱤᱧ ᱠᱟᱱᱟᱭ ᱠᱟᱱᱟᱭ ᱚᱠᱟ ᱯᱷᱮᱰ ᱨᱮᱭ ᱛᱟᱦᱮᱸ ᱠᱟᱱᱟ ᱛᱚ ᱩᱱᱤ ᱵᱚᱱ ᱞᱟᱹᱭᱟᱭ ᱠᱷᱟᱡ ᱛᱟᱞᱚᱦᱮ ᱵᱮᱥ ᱰᱟᱠᱴᱟᱨᱟᱜ ᱵᱮᱥᱚᱜ ᱨᱮᱟᱜᱼᱮ ᱠᱟᱹᱢᱤᱭᱟ ᱟᱪᱪᱷᱟ ᱱᱤᱭᱟᱹ ᱯᱚᱨᱮ ᱡᱮ ᱟᱵᱚ ᱚᱲᱟᱜ ᱚᱲᱟᱜ ᱵᱚᱱ ᱛᱮᱦᱮᱱ ᱠᱷᱟᱱ ᱚᱲᱟᱜ ᱫᱩᱣᱟᱹᱨ ᱞᱟᱦᱟ ᱛᱟᱭᱱᱚᱢ ᱡᱮᱱᱚ ᱱᱟᱯᱟᱭ ᱯᱨᱤᱥᱠᱟᱨ ᱵᱚᱱ ᱫᱚᱦᱚ ᱞᱮᱠᱷᱟᱡ ᱵᱟᱝ ᱚᱲᱟᱜ ᱜᱩᱰᱩ ᱠᱚ ᱜᱮᱞᱮᱡ ᱞᱮᱠᱷᱟᱡ ᱚᱱᱟ ᱵᱷᱩᱜᱟᱹᱜ ᱵᱚᱱ ᱮᱥᱮᱫ ᱠᱟᱜ ᱠᱷᱟᱡ ᱛᱟᱞᱚᱦᱮ ᱩᱝᱠᱩ ᱡᱤᱱᱤᱥ ᱫᱚ ᱵᱟᱠᱚ ᱵᱚᱞᱚ ᱫᱟᱲᱮᱭᱟᱜᱼᱟ ᱟᱨ ᱚᱱᱟ ᱠᱚ ᱯᱚᱨᱤᱥᱠᱟᱨ ᱞᱮᱠᱷᱟᱡ ᱜᱮ ᱪᱮᱠᱟᱛᱮᱠᱚ ᱜᱮᱨ ᱵᱚᱱᱟ ᱜᱮᱨ ᱵᱟᱠᱚ ᱜᱮᱨ ᱫᱟᱲᱮᱭᱟᱵᱚᱱ ᱠᱷᱟᱡ ᱟᱵᱚ ᱫᱚ ᱱᱤᱪᱤᱱᱛᱤ ᱢᱮᱱᱟᱜ ᱵᱚᱱᱟ ᱛᱚ ᱩᱝᱠᱩ ᱵᱟᱝ ᱟᱹᱥᱩᱞ ᱠᱟᱛᱮ ᱱᱤᱡᱮᱨ ᱱᱤᱡᱮᱨ ᱢᱚᱡᱽ ᱛᱮ ᱥᱟᱯᱟᱥᱟᱯᱤ ᱵᱚᱱ ᱛᱮᱦᱮᱱᱟ ᱟᱨ ᱱᱤᱭᱟᱹ ᱯᱚᱨᱮ